ᱦᱮᱸ ᱤᱧᱤᱧ ᱢᱚᱱᱮᱭᱟ ᱮᱴᱟᱜ ᱮᱝᱜᱮᱞ ᱵᱟᱦᱨᱮ ᱨᱮᱦᱚᱸ ᱢᱤᱫᱴᱤᱱ ᱡᱤᱭᱚᱱ ᱢᱮᱱᱟᱜ ᱠᱟᱫᱟ ᱢᱮᱱᱛᱮ ᱴᱤᱵᱤᱨᱮᱧ ᱧᱮᱞ ᱠᱟᱫᱟ ᱮᱱᱡᱮᱞ ᱵᱚᱞᱮ ᱠᱤᱪᱷᱩ ᱡᱤᱱᱤᱥ ᱥᱮ ᱮᱴᱟᱜ ᱜᱨᱚᱦᱚ ᱜᱨᱚᱦᱚ ᱨᱮᱠᱚ ᱛᱟᱦᱮᱱᱟ ᱩᱱᱠᱩ ᱢᱮᱱᱟᱜ ᱠᱚᱣᱟ ᱢᱮᱱᱛᱮ ᱤᱧ ᱟᱸᱡᱚᱢ ᱢᱟᱱᱮ ᱴᱤᱵᱤᱨᱤᱧ ᱧᱮᱞ ᱠᱟᱜᱼᱟ ᱚᱱᱟ ᱧᱮᱞᱛᱮ ᱤᱧᱟᱹᱜ ᱢᱚᱱᱮ ᱦᱚᱸ ᱨᱤᱡᱷᱟᱹᱣ ᱜᱮᱧ ᱵᱩᱡᱷᱟᱹᱣ ᱠᱟᱫᱟ ᱡᱮ ᱡᱮ ᱤᱧ ᱦᱚᱸ ᱚᱱᱠᱟᱱ ᱡᱟᱭᱜᱟᱨᱮᱧ ᱛᱟᱦᱮ ᱞᱮᱱ ᱠᱷᱟᱱ ᱥᱮ ᱛᱟᱦᱮ ᱞᱮᱱᱠᱷᱟᱱ ᱛᱤᱱᱟᱹᱜ ᱛᱚᱱᱟᱹᱜ ᱪᱮᱦᱨᱟ ᱛᱤᱱᱟᱹᱜ ᱱᱟᱯᱟᱭ ᱟᱨ ᱱᱤᱛᱳᱜ ᱵᱟᱲᱟᱭ ᱧᱟᱢᱚᱜ ᱠᱟᱱᱟ ᱪᱟᱸᱫᱚ ᱨᱮᱦᱚᱸ ᱠᱚ ᱪᱟᱞᱟᱣ ᱞᱮᱱᱟ ᱪᱟᱞᱟᱣ ᱠᱟᱛᱮ ᱚᱸᱰᱮ ᱠᱚ ᱧᱮᱞ ᱠᱟᱜᱼᱟ ᱡᱮ ᱫᱟᱜ ᱨᱮᱱᱟᱜ ᱢᱮᱱᱟᱜ ᱠᱟᱫᱟ ᱫᱟᱜ ᱢᱮᱱᱟᱜ ᱠᱟᱫᱟ ᱢᱮᱱᱛᱮ ᱵᱟᱲᱟᱭ ᱧᱟᱢ ᱠᱟᱱᱟ ᱛᱟᱦᱚᱞᱮ ᱱᱮᱛᱟᱨ ᱠᱷᱚᱱᱟᱜ ᱜᱮ ᱦᱚᱲ ᱠᱚ ᱢᱚᱱᱮᱭᱫᱟ ᱡᱮ ᱱᱮᱛᱟᱨ ᱠᱷᱚᱱᱟᱜ ᱚᱸᱰᱮ ᱡᱟᱭᱜᱟ ᱠᱤᱨᱤᱧ ᱠᱟᱛᱮ ᱡᱮ ᱛᱟᱦᱮᱱᱟᱠᱚ ᱤᱧ ᱦᱚᱸ ᱚᱱᱠᱟ ᱚᱱᱟ ᱠᱚ ᱟᱸᱡᱚᱢ ᱠᱟᱛᱮ ᱤᱧᱟᱹᱜ ᱢᱚᱱᱮ ᱦᱚᱸ ᱨᱤᱡᱷᱟᱹᱣ ᱜᱤᱧ ᱵᱩᱡᱷᱟᱹᱣ ᱠᱟᱜᱼᱟ ᱡᱮ ᱤᱧ ᱦᱚᱸ ᱱᱚᱣᱟ ᱯᱨᱤᱛᱷᱤᱵᱤᱛᱤ ᱠᱷᱚᱱ ᱯᱨᱤᱛᱷᱤᱵᱤ ᱠᱷᱚᱱ ᱥᱮ ᱱᱚᱣᱟ ᱫᱤᱥᱚᱢ ᱠᱷᱚᱱᱟᱜ ᱮᱴᱟᱜ ᱫᱤᱥᱚᱢ ᱫᱚ ᱵᱟᱝ ᱞᱟᱹᱭ ᱜᱟᱱᱚᱜᱼᱟ ᱮᱴᱟᱜ ᱜᱨᱚᱦᱚ ᱨᱮ ᱪᱟᱞᱟᱣ ᱠᱟᱛᱮ ᱤᱧ ᱛᱟᱦᱮᱱᱮᱧ ᱱᱚᱝᱠᱟ ᱢᱚᱱᱮ ᱨᱮ ᱤᱧᱟᱹᱜ ᱢᱟᱱᱮ ᱨᱟᱹᱥᱠᱟᱹ ᱵᱩᱡᱷᱟᱹᱣ ᱠᱟᱜᱼᱟ